ᱥᱟᱱᱛᱟᱲᱤ ᱦᱚᱲ ᱢᱟᱱᱮ ᱟᱵᱚ ᱡᱚᱫᱤ ᱟᱵᱚᱣᱟᱜ ᱯᱟᱹᱨᱥᱤ ᱱᱤᱭᱮ ᱜᱮ ᱛᱟᱦᱮᱸ ᱱᱟᱵᱚᱱ ᱥᱮ ᱮᱴᱟᱜ ᱯᱟᱹᱨᱥᱤ ᱵᱟᱵᱚᱱ ᱥᱮᱲᱟᱭᱟ ᱛᱟᱦᱚᱞᱮ ᱮᱴᱟᱜ ᱦᱚᱲ ᱥᱟᱜ ᱡᱳᱜᱟᱡᱳᱜᱽ ᱚᱛᱷᱚᱵᱟ ᱨᱚᱲ ᱵᱟᱵᱚᱱ ᱫᱟᱲᱮᱭᱟᱜᱼᱟ ᱟᱨ ᱮᱴᱟᱜ ᱯᱟᱹᱨᱥᱤ ᱨᱮᱱ ᱦᱚᱲ ᱦᱚᱸ ᱡᱚᱫᱤ ᱟᱵᱚᱣᱟᱜ ᱵᱟᱦᱟ ᱥᱮ ᱟᱵᱚᱣᱟᱜ ᱯᱟᱹᱨᱥᱤ ᱵᱟᱠᱚᱛ ᱪᱮᱫᱟ ᱛᱟᱦᱞᱮ ᱩᱱᱠᱩ ᱟᱵᱚᱥᱟᱜ ᱵᱟᱝᱠᱚ ᱡᱳᱜᱟᱡᱳᱜᱽ ᱫᱟᱲᱮᱭᱟᱜᱼᱟ ᱟᱨ ᱟᱵᱚ ᱥᱟᱜ ᱵᱷᱟᱜᱮ ᱢᱚᱱᱫᱚ ᱯᱨᱚᱠᱤᱛᱤᱛᱮ ᱚᱦᱚ ᱠᱚ ᱨᱚᱲ ᱠᱮᱭᱟ